ᱤᱧᱟᱹᱜ ᱞᱟᱜᱟᱱ ᱠᱟᱨᱤ ᱩᱛᱱᱟᱹᱣ ᱨᱮᱫᱚ ᱫᱷᱚᱨᱚᱢ ᱟᱨ ᱞᱟᱠᱪᱟᱨ ᱥᱮ ᱥᱚᱨᱚᱠ ᱞᱟᱠᱪᱟᱨ ᱫᱚ ᱛᱩᱢᱫᱟᱜ ᱴᱟᱢᱟᱠ ᱵᱚᱫᱚᱞ ᱛᱮ ᱴᱮᱠᱱᱳᱞᱳᱡᱤ ᱡᱤᱱᱤᱥ ᱦᱮᱡ ᱟᱠᱟᱱᱟ ᱟᱹᱰᱤ ᱴᱮᱠᱱᱳᱞᱳᱡᱤ ᱡᱤᱱᱤᱥ ᱜᱮᱠᱚ ᱟᱹᱰᱤ ᱟᱸᱴ ᱠᱚ ᱵᱮᱵᱚᱦᱟᱨᱮᱫᱟ ᱡᱮᱢᱚᱱ ᱛᱤᱨᱭᱟᱹ ᱠᱚᱦᱚᱸ ᱴᱮᱠᱱᱳᱞᱳᱡᱤ ᱵᱟᱱᱟᱢ ᱠᱚᱦᱚᱸ ᱴᱮᱠᱱᱳᱞᱳᱡᱤ ᱴᱮᱠᱱᱳᱞᱳᱡᱤ ᱡᱤᱱᱤᱥ ᱜᱮ ᱟᱹᱰᱤ ᱟᱸᱴ ᱱᱮᱛᱟᱨ ᱫᱚ ᱵᱮᱵᱚᱦᱟᱨᱚᱜ ᱠᱟᱱᱟ ᱴᱮᱠᱱᱳᱞᱳᱡᱤ ᱜᱮ ᱩᱛᱱᱟᱹᱣ ᱠᱟᱱᱟ ᱚᱱᱟ ᱡᱤᱱᱤᱥ ᱟᱹᱰᱤ ᱠᱚ ᱵᱮᱵᱚᱦᱟᱨᱮᱫᱟ ᱥᱮ ᱟᱹᱰᱤ ᱜᱮᱠᱚ ᱠᱤᱨᱤᱧ ᱮᱫᱟ